ᱥᱟᱹᱨᱩ ᱴᱷᱤᱠ ᱜᱮᱭᱟ ᱟᱪᱪᱷᱟᱧ ᱞᱟᱹᱭ ᱟᱸᱡᱚᱢ ᱟᱵᱚᱱᱟ ᱱᱚᱜᱼᱚᱭ ᱥᱟᱹᱨᱩᱧ ᱪᱟᱥ ᱟᱠᱟᱫ ᱱᱚᱣᱟ ᱥᱟᱹᱨᱩ ᱫᱚ ᱥᱤ ᱦᱩᱭ ᱠᱟᱱᱟ ᱵᱟᱨᱯᱮ ᱫᱷᱟᱣ ᱥᱤ ᱢᱟᱲᱟᱝ ᱨᱮ ᱦᱟᱥᱟ ᱵᱮᱱᱟᱣ ᱦᱚᱪᱚᱭ ᱦᱩᱭᱩᱜ ᱠᱟᱱᱟ ᱦᱟᱥᱟ ᱵᱮᱱᱟᱣ ᱦᱚᱪᱚ ᱠᱟᱛᱮᱫ ᱚᱱᱟ ᱥᱟᱹᱨᱩ ᱨᱚᱦᱚᱭ ᱦᱟᱥᱟ ᱜᱩᱰᱟᱹᱭᱮᱱᱟ ᱡᱚᱠᱷᱚᱱ ᱩᱱ ᱚᱠᱛᱚ ᱦᱟᱥᱟ ᱜᱩᱰᱟᱹ ᱠᱟᱛᱮᱫ ᱵᱟᱵᱮᱨ ᱴᱮᱸᱜᱟᱣ ᱠᱟᱛᱮᱫ ᱫᱟᱜᱽ ᱠᱚ ᱴᱟᱱᱟᱣ ᱠᱟᱛᱮᱫ ᱚᱱᱟ ᱥᱟᱹᱨᱩ ᱤᱛᱟᱹ ᱵᱟᱹᱭᱥᱟᱹᱣ ᱦᱩᱭᱩᱜᱼᱟ ᱥᱟᱹᱨᱩ ᱤᱛᱟᱹ ᱵᱟᱹᱭᱥᱟᱹᱣ ᱵᱟᱲᱟ ᱠᱟᱛᱮᱫ ᱫᱚ ᱚᱱᱟ ᱯᱟᱥᱱᱟᱣ ᱛᱮ ᱥᱮ ᱠᱩᱰᱤ ᱛᱮ ᱜᱟᱹᱨᱤ ᱯᱚᱴᱚᱢ ᱦᱩᱭᱩᱜᱼᱟ ᱜᱟᱹᱨᱤ ᱯᱚᱴᱚᱢ ᱠᱟᱛᱮᱫ ᱚᱱᱟ ᱥᱟᱹᱨᱩ ᱫᱚ ᱢᱤᱫ ᱫᱤᱱ ᱯᱚᱨ ᱫᱚ ᱟᱵᱟᱨ ᱚᱱᱠᱟᱜᱮ ᱫᱟᱜ ᱟᱨᱮᱡ ᱟᱜ ᱦᱩᱭᱩᱜᱼᱟ ᱮᱱᱛᱮᱜ ᱫᱟᱜ ᱟᱨᱮᱪ ᱠᱟᱛᱮᱫ ᱟᱨᱮᱪ ᱯᱮᱨᱮᱡᱽ ᱦᱩᱭᱩᱜᱼᱟ ᱚᱱᱟ ᱟᱨᱮᱪ ᱯᱮᱨᱮᱡ ᱠᱟᱛᱮᱫ ᱚᱱᱟᱨᱮ ᱟᱨᱦᱚᱸ ᱠᱷᱚᱨᱪᱟ ᱢᱮᱱᱟᱜ ᱠᱟᱫᱟ ᱤᱱᱟᱹ ᱛᱟᱭᱚᱢ ᱛᱮ ᱚᱱᱟ ᱠᱚ ᱥᱟᱹᱨᱩ ᱫᱟᱨᱮ ᱵᱟᱲᱟᱭᱮᱱ ᱠᱟᱛᱮᱫ ᱟᱵᱟᱨ ᱚᱱᱟᱫᱚ ᱯᱩᱭ ᱦᱩᱭᱩᱜᱼᱟ ᱯᱩ ᱠᱟᱛᱮᱫ ᱡᱳᱨᱟ ᱥᱮ ᱠᱷᱚᱫᱽ ᱵᱚᱱ ᱠᱚᱞᱮ ᱞᱟᱜᱟᱣᱟᱜ ᱠᱟᱱᱟ ᱚᱱᱟ ᱠᱷᱚᱛ ᱞᱟᱜᱟᱣ ᱠᱟᱛᱮᱫ ᱟᱨᱦᱚᱸ ᱚᱱᱠᱟ ᱜᱮ ᱚᱱᱟ ᱫᱟᱜ ᱞᱮ ᱵᱟᱛᱟᱱᱟ ᱫᱟᱜ ᱵᱟᱛᱟᱱ ᱠᱟᱛᱮᱫ ᱫᱚ ᱚᱱᱟ ᱫᱚ ᱢᱚᱡᱽ ᱛᱮ ᱡᱚᱛᱱᱚᱭᱟᱞᱮ ᱚᱱᱟ ᱨᱮᱭᱟᱜ ᱤᱭᱟᱹ ᱫᱚ ᱱᱤᱛᱚᱜ ᱵᱚᱞᱮ ᱚᱠᱟ ᱠᱷᱚᱨᱪᱟ ᱱᱤᱛᱚᱜ ᱦᱩᱭᱩᱜ ᱠᱟᱱ ᱚᱱᱟ ᱫᱚ ᱟᱹᱰᱤ ᱠᱷᱚᱨᱪᱟ ᱠᱟᱱ ᱜᱮᱭᱟ ᱮᱱᱛᱮᱫ ᱪᱮᱫᱟᱜ ᱥᱮ ᱱᱤᱛᱚᱜ ᱫᱚ ᱚᱱᱟ ᱠᱷᱚᱨᱪᱟ ᱫᱚ ᱮᱱᱛᱮᱫ ᱢᱤᱫ ᱵᱚᱥᱛᱟ ᱡᱳᱨᱟ ᱨᱮᱜᱮ ᱫᱚ ᱵᱟᱝ ᱠᱩᱞᱟᱹᱜ ᱠᱟᱱᱟ ᱛᱚ ᱚᱱᱟ ᱵᱟᱨ ᱵᱚᱥᱛᱟ ᱡᱳᱨᱟ ᱠᱟᱛᱮᱫ ᱞᱟᱜᱟᱜ ᱠᱟᱱᱟ ᱚᱱᱟ ᱡᱳᱨᱟ ᱯᱚᱭᱥᱟ ᱨᱮᱱᱟᱜ ᱚᱱᱟ ᱯᱚᱭᱥᱟ ᱫᱚ ᱫᱟᱢ ᱦᱩᱭᱩᱜ ᱠᱟᱱᱟ ᱚᱱᱟ ᱡᱳᱨᱟ ᱨᱮᱭᱟᱜ ᱫᱟᱜ ᱫᱚ ᱦᱩᱭᱩᱜ ᱠᱟᱱᱟ ᱪᱟᱨ ᱦᱟᱡᱟᱨ ᱠᱟᱛᱮᱫ ᱩᱥᱠᱮ ᱵᱟᱫ ᱟᱪᱪᱷᱟ ᱚᱱᱟ ᱦᱩᱭ ᱵᱟᱲᱟ ᱠᱟᱛᱮᱫ ᱚᱱᱟᱨᱮ ᱟᱨᱦᱚᱸ ᱵᱟᱨ ᱯᱮ ᱫᱤᱱ ᱯᱚᱨ ᱠᱷᱟᱱ ᱜᱮ ᱟᱨᱦᱚᱸ ᱚᱱᱟ ᱠᱚ ᱦᱮᱲᱦᱮᱫ ᱥᱟᱶᱦᱟᱭ ᱦᱮᱲᱦᱮᱫᱟᱞᱮ ᱦᱮᱲᱦᱮᱫ ᱵᱟᱲᱟ ᱠᱟᱛᱮᱫ ᱚᱱᱠᱟ ᱜᱮ ᱥᱚᱢᱚᱭ ᱥᱚᱢᱚᱭ ᱨᱮ ᱚᱠᱛᱚ ᱚᱠᱛᱚ ᱨᱮ ᱫᱟᱜ ᱠᱚᱞᱮ ᱵᱟᱛᱟᱱ ᱤᱫᱤᱭᱟᱜ ᱠᱟᱱᱟ ᱚᱱᱟ ᱨᱮᱱᱟᱜ ᱞᱟᱜᱽᱼᱵᱷᱟᱜᱽ ᱚᱱᱟ ᱨᱮᱱᱟᱜ ᱯᱚᱭᱥᱟ ᱫᱚ ᱢᱟᱱᱮ ᱠᱤ ᱥᱟᱴ ᱥᱳᱛᱛᱳᱨ ᱦᱟᱡᱟᱨ ᱴᱟᱠᱟ ᱤᱱᱠᱟᱢ ᱦᱩᱭᱩᱜ ᱠᱟᱱ ᱛᱟᱞᱮᱭᱟ